ᱦᱮᱸ ᱟᱛᱳ ᱨᱮᱠᱚ ᱠᱷᱟᱹᱯᱟᱹᱨᱤᱭᱟᱹ ᱞᱮᱱᱠᱷᱟᱱ ᱢᱟᱱᱮ ᱢᱟᱺᱡᱷᱤ ᱨᱮᱱᱟᱜ ᱫᱚᱨᱠᱟᱨ ᱦᱩᱭᱩᱜ ᱠᱟᱱᱟ ᱟᱨ ᱢᱟᱺᱡᱷᱤ ᱫᱚ ᱰᱟᱠᱩᱣᱟᱭ ᱞᱟᱹᱭᱟᱭᱟ ᱰᱟᱠᱟ ᱵᱟᱞᱟ ᱦᱚᱦᱚ ᱦᱚᱪᱚᱠᱚᱣᱟᱭ ᱰᱟᱠᱟᱣ ᱮᱭᱟᱭ ᱰᱟᱠᱟᱣ ᱦᱚᱪᱚ ᱠᱚᱣᱟᱭ ᱟᱨ ᱟᱠᱷᱲᱟ ᱨᱮᱠᱚ ᱫᱩᱲᱩᱵᱼᱟ ᱟᱠᱷᱲᱟ ᱨᱮ ᱫᱩᱲᱩᱵ ᱠᱟᱛᱮᱫ ᱠᱚ ᱟᱪᱟᱨ ᱵᱤᱪᱟᱹᱨᱟ ᱧᱮᱞᱟᱠᱚ ᱪᱮᱫ ᱞᱮᱠᱟᱱ ᱠᱷᱟᱹᱯᱟᱹᱨᱤᱭᱟᱹ ᱠᱟᱱᱟ ᱪᱮᱫ ᱞᱮᱠᱟᱱ ᱞᱟᱹᱲᱟᱹᱭ ᱡᱷᱚᱜᱽᱲᱟ ᱠᱟᱱᱟ ᱩᱱᱤ ᱞᱟᱦᱟ ᱛᱮᱠᱚ ᱢᱟᱲᱟᱝ ᱠᱚ ᱠᱩᱞᱤᱭᱮᱭᱟ ᱰᱟᱠᱩᱣᱟᱹ ᱪᱮᱫ ᱞᱟᱹᱜᱤᱫ ᱮᱢ ᱠᱷᱚᱡᱽ ᱟᱠᱟᱫ ᱞᱮᱭᱟ ᱱᱚᱣᱟ ᱞᱟᱹᱜᱤᱫ ᱤᱧ ᱠᱷᱚᱡᱽ ᱟᱠᱟᱫ ᱯᱮᱭᱟ ᱱᱩᱭ ᱢᱟᱺᱡᱷᱤ ᱦᱟᱲᱟᱢᱮ ᱠᱷᱚᱡᱽ ᱦᱚᱪᱚᱣ ᱠᱟᱫᱤᱧᱟ ᱚᱱᱟᱛᱤᱧ ᱠᱷᱚᱡᱽ ᱟᱠᱟᱫ ᱠᱚᱣᱟ ᱛᱚ ᱢᱟᱺᱡᱷᱤ ᱦᱟᱲᱟᱢᱮ ᱞᱟᱹᱭᱟ ᱵᱟᱝ ᱱᱩᱠᱤᱱ ᱱᱩᱠᱤᱱ ᱠᱷᱟᱹᱯᱟᱹᱨᱤᱭᱟᱹ ᱞᱮᱱᱟᱠᱤᱱ ᱮᱢᱟᱱ ᱞᱮᱱᱟᱠᱤᱱ ᱞᱟᱹᱲᱦᱟᱹᱭ ᱡᱷᱚᱜᱽᱲᱟ ᱭᱮᱱᱟᱠᱤᱱ ᱚᱱᱟ ᱠᱷᱟᱹᱛᱤᱨ ᱛᱤᱧ ᱰᱟᱠᱟᱣ ᱦᱚᱪᱚᱣ ᱟᱠᱟᱫᱮᱭᱟ ᱰᱟᱠᱟᱣ ᱟᱠᱟᱫ ᱠᱚᱣᱟᱹᱧ ᱟᱨ ᱱᱚᱣᱟ ᱟᱪᱟᱨ ᱵᱤᱪᱟᱹᱨ ᱠᱟᱛᱮᱫ ᱱᱩᱠᱤᱱ ᱥᱟᱞᱟ ᱜᱚᱴᱟ ᱠᱟᱛᱮᱫ ᱵᱚᱱ ᱞᱟᱹᱭᱟᱠᱤᱱᱟᱹ ᱚᱠᱚᱭ ᱵᱮᱱ ᱫᱳᱥ ᱫᱟ ᱚᱠᱚᱭ ᱵᱮᱱ ᱵᱟᱹᱲᱤᱡ ᱠᱮᱫᱟ ᱤᱱᱟᱹᱜ ᱜᱮ ᱟᱨ ᱡᱟᱜᱮ ᱟᱵᱚ ᱪᱩᱱ ᱛᱷᱟᱢᱟᱠᱩᱨ ᱞᱮᱠᱟ ᱟᱵᱚ ᱠᱚᱧ ᱵᱮᱨᱮᱫ ᱦᱚᱪᱚᱭᱮᱫ ᱵᱚᱱᱟ ᱚᱱᱟᱜᱮ ᱵᱷᱟᱜᱮ ᱯᱷᱚᱭᱥᱟᱞᱟ ᱟᱨ ᱡᱳᱫᱤᱭᱳᱜᱮ ᱚᱸᱰᱮ ᱵᱟᱝ ᱯᱷᱚᱭᱥᱟᱞᱟᱜ ᱠᱟᱱᱟ ᱢᱮᱱᱠᱷᱟᱱ ᱪᱮᱛᱟᱱ ᱞᱮᱵᱮᱞ ᱥᱮᱫ ᱠᱚ ᱪᱟᱞᱟᱜ ᱠᱟᱱᱟ ᱯᱟᱨᱜᱟᱱᱟ ᱴᱷᱮᱱ ᱯᱟᱨᱜᱟᱱᱟ ᱴᱷᱮᱱ ᱱᱚᱰᱮ ᱵᱟᱝ ᱥᱤᱜᱤᱞ ᱞᱮᱱᱟ ᱚᱱᱟ ᱠᱷᱟᱹᱛᱤᱨ ᱛᱮ ᱯᱟᱨᱜᱟᱱᱟ ᱴᱷᱮᱱ ᱠᱚ ᱥᱮᱱᱚᱜ ᱠᱟᱱᱟ ᱯᱟᱨᱜᱟᱱᱟ ᱫᱚ ᱮᱢᱚᱱ ᱠᱟᱱᱟ ᱠᱚ ᱯᱟᱸᱪᱴᱤ ᱱᱤᱭᱟᱹ ᱛᱮ ᱯᱟᱸᱪᱴᱤ ᱢᱟᱺᱡᱷᱤ ᱞᱟᱹᱭ ᱛᱮ ᱫᱩᱲᱩᱵ ᱟᱭ ᱢᱤᱫᱴᱮᱱ ᱦᱚᱲ ᱫᱚ ᱵᱟᱭ ᱫᱩᱲᱩᱵᱼᱟ ᱯᱟᱸᱪᱴᱤ ᱞᱟᱹᱭ ᱛᱮ ᱫᱩᱲᱩᱵ ᱟᱭ ᱚᱱᱟᱜᱮ ᱯᱟᱨᱜᱟᱱᱟ ᱴᱷᱮᱱᱟᱜ ᱫᱚ ᱢᱟᱨᱟᱝ ᱩᱱᱤᱭ ᱫᱚ ᱢᱟᱨᱟᱝ ᱠᱮᱥ ᱠᱟᱱ ᱛᱟᱭᱟ ᱟᱨ ᱱᱚᱰᱮ ᱪᱟᱵᱟ ᱠᱚᱜ ᱠᱮᱭᱟ ᱢᱮᱱᱠᱷᱟᱱ ᱦᱟᱸᱰᱮ ᱵᱟᱝ ᱥᱮᱱ ᱠᱚᱜ ᱠᱮᱭᱟ ᱚᱱᱟ ᱠᱷᱟᱹᱛᱤᱨ ᱛᱮ ᱯᱟᱨᱜᱟᱱᱟ ᱵᱤᱪᱟᱹᱨ ᱵᱷᱤᱱᱟᱹ ᱜᱮᱭᱟ ᱱᱚᱣᱟ ᱵᱤᱪᱟᱹᱨ ᱵᱷᱤᱱᱟᱹ ᱜᱮᱭᱟ ᱱᱚᱣᱟ ᱥᱟᱵᱟᱜ ᱞᱮᱱ ᱵᱟᱝ ᱠᱷᱟᱹᱛᱤᱨ ᱛᱮ ᱦᱟᱸᱰᱮᱠᱤᱱ ᱥᱮᱱ ᱮᱱᱟ ᱯᱟᱨᱜᱟᱱᱟ ᱴᱷᱮᱡ ᱛᱚ ᱯᱟᱨᱜᱟᱱᱟ ᱫᱚ ᱢᱚᱬᱮ ᱜᱚᱴᱮᱡ ᱟᱛᱳ ᱦᱟᱸᱰᱮ ᱱᱟᱸᱰᱮ ᱨᱮᱱ ᱢᱟᱺᱡᱷᱤ ᱞᱟᱹᱭᱛᱮ ᱩᱱᱤᱭᱮ ᱥᱟᱞᱟ ᱜᱚᱴᱟᱭᱟ ᱟᱨᱮ ᱯᱷᱚᱭᱥᱟᱞᱟᱭᱟ ᱚᱠᱚᱭᱴᱟᱜ ᱫᱳᱥ ᱟᱨ ᱱᱤᱭᱟᱹ ᱫᱚ ᱥᱚᱢᱚᱥᱥᱟ ᱤᱭᱟᱹᱜᱼᱟ